ᱟᱞᱮ ᱯᱟᱥᱮ ᱟᱹᱛᱩ ᱨᱮ ᱢᱤᱫᱴᱮᱡ ᱜᱟᱛᱮ ᱠᱩᱲᱤ ᱛᱟᱸᱦᱮ ᱠᱟᱱ ᱛᱤᱧ ᱟᱭ ᱩᱱᱠᱩ ᱟᱜ ᱚᱲᱟᱜ ᱨᱮᱫᱚ ᱟᱹᱰᱤ ᱢᱚᱸᱡ ᱡᱟᱭᱜᱟ ᱛᱟᱸᱦᱮ ᱠᱟᱱᱟ ᱚᱱᱟ ᱛᱮ ᱤᱧ ᱫᱚ ᱟᱹᱰᱤᱚᱧ ᱜᱚᱲᱚ ᱠᱟᱫᱮᱭᱟ ᱟᱨ ᱜᱚᱲᱚ ᱠᱟᱛᱮᱧ ᱧᱮᱞ ᱠᱟᱫᱮᱭᱟ ᱟᱨᱦᱚᱸ ᱩᱞ ᱫᱟᱨᱮ ᱵᱟᱨᱭᱟ ᱨᱚᱦᱚᱭ ᱢᱮ ᱩᱞ ᱦᱩᱭ ᱞᱮᱱᱠᱷᱟᱱ ᱤᱧ ᱡᱟᱸᱦᱟ ᱛᱤᱥᱮᱢ ᱤᱢᱟᱹᱧᱟ ᱟᱨ ᱟᱨ ᱛᱷᱚᱲᱟ ᱥᱚᱵᱡᱤ ᱵᱟᱜᱟᱱ ᱠᱚ ᱨᱚᱦᱚᱭ ᱢᱮ ᱥᱚᱵᱡᱤ ᱵᱟᱜᱟᱱ ᱨᱚᱦᱚᱭ ᱠᱟᱛᱮᱜ ᱤᱧᱟᱹᱜ ᱛᱷᱚᱲᱟ ᱟᱭᱢᱟ ᱠᱤᱪᱷᱩ ᱥᱚᱵᱡᱤ ᱨᱮᱭᱟᱜ ᱩᱛᱩ ᱛᱮᱭᱟᱜ ᱠᱚ ᱦᱩᱭᱩᱜ ᱛᱤᱧᱟᱹ ᱟᱨ ᱛᱳ ᱥᱚᱵᱡᱤ ᱟᱹᱜᱩ ᱠᱟᱛᱮᱜ ᱤᱧᱟᱹᱜ ᱠᱤᱪᱷᱩ ᱯᱚᱭᱥᱟ ᱥᱮᱵᱷ ᱦᱩᱭᱩᱜᱼᱟ